ᱟᱛᱳᱨᱮ ᱡᱟᱦᱟᱸᱭ ᱦᱚᱲ ᱡᱚᱫᱤ ᱢᱤᱫᱴᱮᱱ ᱨᱩᱣᱟᱹ ᱧᱟᱢ ᱠᱟᱛᱮᱫ ᱥᱟᱵᱠᱟᱢ ᱡᱮ ᱫᱷᱚᱨᱚ ᱡᱮ ᱯᱮᱨᱟᱞᱟᱭᱥᱤᱥ ᱥᱮ ᱡᱟᱦᱟᱸᱴᱟᱜ ᱨᱩᱣᱟᱹ ᱧᱟᱢ ᱠᱟᱛᱮᱫ ᱦᱚᱲᱢᱚ ᱨᱟᱹᱯᱩᱫ ᱟᱠᱟᱱᱛᱟᱭᱟ ᱥᱮ ᱵᱟᱭ ᱛᱟᱲᱟᱢ ᱫᱟᱲᱮᱭᱟᱜ ᱠᱟᱱᱟᱭ ᱥᱮ ᱛᱤᱼᱡᱟᱜᱟᱸ ᱵᱟᱭ ᱨᱟᱲᱟᱣ ᱫᱟᱲᱮᱭᱟᱜ ᱠᱟᱱᱟᱭ ᱠᱟᱛᱮᱫᱦᱚᱸ ᱵᱟᱝ ᱦᱩᱭᱩᱜ ᱠᱟᱱᱟ ᱛᱟᱦᱚᱞᱮ ᱩᱱᱤᱫᱚ ᱯᱨᱚᱛᱷᱚᱢᱨᱮ ᱦᱚᱲᱢᱚ ᱨᱮᱭᱟᱜ ᱮᱠᱥᱟᱨᱥᱟᱭᱤᱡᱽᱵᱚᱱ ᱠᱚᱨᱟᱣ ᱚᱪᱚᱭᱮᱭᱟ ᱢᱟᱱᱮ ᱪᱤᱠᱤᱛᱥᱟᱦᱚᱸ ᱵᱚᱱ ᱪᱤᱠᱤᱛᱥᱟ ᱚᱪᱚᱭᱮ ᱜᱮᱭᱟ ᱯᱞᱟᱥ ᱮᱠᱥᱟᱨᱥᱟᱭᱤᱡᱽᱵᱚᱱ ᱠᱚᱨᱟᱣ ᱚᱪᱚᱭᱮᱭᱟ ᱢᱟᱱᱮ ᱠᱟᱴᱟ ᱫᱚᱦᱚᱭ ᱨᱮᱭᱟᱜᱵᱚᱱ ᱨᱤᱠᱟᱹ ᱚᱪᱚᱭᱮᱭᱟ ᱥᱮᱵᱚᱱ ᱫᱚᱦᱚ ᱚᱪᱚᱭᱮᱭᱟ ᱥᱮ ᱠᱟᱴᱟ ᱫᱚᱦᱚ ᱠᱟᱛᱮᱫᱵᱚᱱ ᱛᱟᱲᱟᱢᱞᱟᱜᱟ ᱚᱪᱚᱭᱮᱭᱟ ᱱᱚᱝᱠᱟᱱᱟᱜ ᱠᱟᱛᱮᱫ ᱥᱮ ᱪᱤᱠᱤᱛᱥᱟ ᱡᱚᱫᱤ ᱵᱟᱝ ᱦᱩᱭᱞᱮᱱ ᱠᱷᱟᱡ ᱮᱠᱥᱟᱨᱥᱟᱭᱤᱡᱽ ᱢᱟᱫᱽᱫᱷᱚᱢᱛᱮᱵᱚᱱ ᱩᱱᱤᱵᱚᱱ ᱟᱨᱠᱤᱱᱵᱚᱱ ᱢᱤᱫᱴᱮᱱᱻ ᱪᱮᱥᱴᱟᱭᱟ ᱩᱱᱤ ᱨᱤᱠᱟᱹᱭᱮ ᱞᱟᱹᱜᱤᱫᱛᱮ